ᱤᱧᱟᱹᱜ ᱥᱩᱨ ᱥᱩᱯᱩᱨ ᱴᱚᱴᱷᱟ ᱠᱚᱨᱮ ᱚᱱᱠᱟᱜᱮ ᱟᱹᱰᱤ ᱩᱥᱩᱞ ᱵᱚᱛᱚᱨᱟᱱ ᱵᱩᱨᱩ ᱠᱚ ᱢᱮᱱᱟᱜᱼᱟ ᱡᱮᱢᱚᱱ ᱟᱡᱚᱫᱤᱭᱟᱹ ᱵᱩᱨᱩ ᱡᱚᱭᱪᱚᱱᱰᱤ ᱵᱩᱨᱩ ᱯᱟᱧᱪᱤᱛ ᱵᱩᱨᱩ ᱟᱨ ᱵᱩᱨᱩ ᱥᱟᱸᱜᱷᱟᱨ ᱥᱮ ᱩᱥᱩᱞ ᱵᱩᱨᱩ ᱥᱟᱸᱜᱷᱟᱨ ᱫᱚ ᱤᱧᱟᱹᱜ ᱢᱤᱫᱴᱮᱱ ᱟᱹᱰᱤ ᱨᱟᱹᱥᱠᱟᱹᱣᱟᱱ ᱡᱤᱱᱤᱥ ᱠᱟᱱ ᱛᱤᱧᱟᱹ ᱥᱮ ᱨᱟᱹᱥᱠᱟᱹᱣᱟᱱ ᱡᱤᱱᱤᱥ ᱢᱮᱱᱛᱮᱧ ᱢᱚᱱᱮᱭᱟ ᱢᱮᱱᱠᱷᱟᱱ ᱱᱚᱣᱟ ᱵᱩᱥᱩᱞ ᱠᱚ ᱱᱚᱣᱟ ᱩᱥᱩᱞ ᱵᱩᱨᱩ ᱠᱚ ᱫᱮᱡᱚᱜ ᱥᱮ ᱥᱟᱸᱜᱷᱟᱨ ᱚᱠᱛᱚ ᱢᱚᱱᱮ ᱡᱤᱣᱤᱨᱮ ᱟᱹᱰᱤᱜᱟᱱ ᱦᱤᱸᱫᱤᱡ ᱵᱚᱛᱚᱨ ᱦᱚᱸ ᱦᱤᱡᱩᱜ ᱜᱮᱭᱟ ᱮᱱᱛᱮᱨᱮᱦᱚᱸ ᱵᱩᱨᱩ ᱥᱟᱸᱜᱷᱟᱨ ᱥᱮ ᱵᱩᱨᱩ ᱫᱮᱡᱚᱜ ᱨᱮᱱᱟᱜ ᱡᱮ ᱢᱚᱱᱮᱨᱮ ᱢᱤᱫᱴᱟᱱ ᱨᱟᱹᱥᱠᱟᱹ ᱢᱮᱱᱟᱜ ᱛᱤᱧᱟ ᱚᱱᱟᱠᱚ ᱚᱱᱟ ᱠᱷᱟᱹᱛᱤᱨ ᱚᱱᱟ ᱠᱚ ᱥᱟᱦᱟ ᱠᱟᱛᱮᱫ ᱥᱮᱻ ᱴᱷᱮᱞᱟᱣ ᱥᱟᱦᱟ ᱠᱟᱛᱮᱫ ᱵᱩᱨᱩ ᱠᱚᱫᱚᱧ ᱥᱟᱸᱜᱷᱟᱨ ᱜᱮᱭᱟ ᱪᱮᱫᱟᱜ ᱥᱮ ᱵᱟᱝᱢᱟ ᱵᱩᱨᱩ ᱪᱮᱛᱟᱱᱨᱮ ᱥᱟᱸᱜᱷᱟᱨ ᱠᱟᱛᱮᱫ ᱨᱟᱠᱟᱵ ᱞᱮᱱᱠᱷᱟᱱ ᱥᱮ ᱵᱚᱛᱚᱨ ᱠᱚ ᱥᱟᱦᱟ ᱠᱟᱛᱮᱫ ᱵᱩᱨᱩ ᱪᱚᱴᱛᱮ ᱥᱟᱸᱜᱷᱟᱨ ᱨᱟᱠᱟᱵ ᱞᱮᱱᱠᱷᱟᱱ ᱪᱮᱛᱟᱱ ᱠᱷᱚᱱ ᱥᱩᱨᱥᱩᱯᱩᱨ ᱡᱟᱦᱟᱸ ᱴᱚᱴᱷᱟ ᱠᱷᱚᱱ ᱟᱛᱩ ᱚᱲᱟᱜ ᱠᱚ ᱵᱤᱨᱵᱩᱨᱩ ᱠᱚ ᱫᱟᱨᱮ ᱱᱟᱹᱲᱤ ᱠᱚ ᱱᱟᱹᱭ ᱜᱟᱰᱟ ᱠᱚ ᱟᱹᱰᱤ ᱪᱮᱨᱦᱟ ᱧᱮᱞᱚᱜ ᱛᱮ ᱟᱨ ᱚᱱᱟ ᱠᱷᱟᱹᱛᱤᱨ ᱜᱮ ᱤᱧᱫᱚᱧ ᱢᱚᱱᱮᱭᱟ ᱡᱮ ᱱᱚᱣᱟ ᱵᱩᱨᱩ ᱠᱚᱫᱚ ᱡᱳᱫᱤᱭᱳ ᱥᱟᱸᱜᱷᱟᱨ ᱵᱚᱛᱚᱨᱟᱱ ᱡᱤᱱᱤᱥ ᱠᱟᱱᱜᱮ ᱨᱮᱦᱚᱸ ᱮᱱᱛᱮᱨᱮᱦᱚᱸ ᱱᱚᱣᱟ ᱠᱚ ᱥᱟᱦᱟ ᱠᱟᱛᱮᱜ ᱵᱩᱨᱩ ᱥᱟᱸᱜᱷᱟᱨ ᱫᱚ ᱟᱹᱰᱤ ᱞᱟᱹᱠᱛᱤ ᱜᱮᱭᱟ